ᱤᱧᱢᱟ ᱚᱞᱚᱜ ᱯᱟᱲᱦᱟᱣ ᱠᱚᱢᱟ ᱵᱟᱹᱧ ᱵᱟᱲᱟᱭᱟ ᱥᱠᱩᱞ ᱫᱩᱣᱟᱹᱨ ᱜᱮ ᱵᱟᱹᱧ ᱧᱮᱞ ᱠᱟᱜᱼᱟ ᱟᱨ ᱪᱤᱠᱟᱹᱛᱮ ᱯᱟᱲᱦᱟᱜ ᱤᱧ ᱵᱟᱲᱟᱭᱟ ᱪᱮᱫ ᱠᱚ ᱢᱳᱵᱟᱭᱤᱞ ᱠᱚᱨᱮᱱᱟᱜ ᱠᱚᱠᱚ ᱚᱛᱟᱭᱟ ᱤᱧᱦᱚᱸ ᱚᱱᱟ ᱠᱚᱫᱚ ᱵᱟᱹᱧ ᱵᱟᱲᱟᱭᱟ ᱟᱫᱚ ᱱᱮᱛᱟᱨ ᱫᱚ ᱜᱤᱫᱽᱨᱟᱹ ᱠᱚ ᱯᱟᱲᱦᱟᱣᱮᱱ ᱫᱚᱠᱚ ᱮᱱᱠᱷᱟᱱ ᱯᱷᱳᱱ ᱠᱚᱠᱚ ᱥᱟᱵ ᱵᱟᱲᱟᱭᱟ ᱥᱮᱬᱟ ᱥᱮᱬᱟ ᱦᱟᱸᱜ ᱚᱱᱟᱛᱮ ᱠᱟᱹᱡ ᱤᱧ ᱵᱟᱲᱟᱭ ᱧᱚᱜᱟ ᱟᱨᱦᱚᱸ ᱦᱚᱯᱚᱱ ᱦᱚᱯᱚᱱ ᱯᱷᱳᱱ ᱠᱚᱠᱚ ᱮᱢ ᱠᱟᱹᱫᱤᱧᱟ ᱥᱮ ᱮᱱᱠᱷᱟᱱ ᱚᱱᱟ ᱠᱚᱛᱮ ᱠᱟᱹᱡ ᱤᱧ ᱵᱟᱲᱟᱭ ᱧᱚᱜᱟ ᱟᱨ ᱜᱤᱫᱽᱨᱟᱹ ᱠᱚᱠᱚ ᱯᱟᱲᱦᱟᱜ ᱠᱟᱱ ᱫᱚ ᱱᱤᱛᱚᱜ ᱫᱚ ᱚᱱᱟᱛᱮ ᱵᱟᱠᱷᱟᱱ ᱤᱧᱦᱚᱸ ᱯᱟᱲᱦᱟᱜ ᱠᱚᱫᱚ ᱢᱟ ᱵᱟᱹᱧ ᱵᱟᱲᱟᱭᱟ ᱮᱱᱠᱷᱟᱱ ᱜᱤᱫᱽᱨᱟᱹ ᱠᱚᱜᱮ ᱥᱮᱫᱟᱭ ᱢᱟ ᱪᱤᱴᱷᱤ ᱠᱚ ᱛᱮᱜᱮ ᱠᱚ ᱨᱚᱯᱚᱲᱟ ᱟᱨ ᱯᱷᱳᱴᱳ ᱛᱮᱠᱚ ᱧᱮᱯᱮᱞᱟ ᱟᱨ ᱚᱱᱟ ᱠᱚᱛᱮᱜᱮ ᱟᱞᱮ ᱫᱚᱞᱮ ᱨᱚᱯᱚᱲᱟ ᱠᱟᱱᱟ ᱳᱭ ᱚᱱᱟ ᱦᱚᱲ ᱠᱚᱜᱮ ᱠᱚ ᱯᱟᱲᱦᱟᱣ ᱵᱟᱲᱟ ᱞᱮᱭᱟ ᱟᱞᱮ ᱢᱟ ᱯᱟᱲᱦᱟᱜ ᱢᱟ ᱵᱟᱞᱮ ᱵᱟᱲᱟᱭᱟ ᱥᱮᱫᱟᱭ ᱠᱷᱚᱱ ᱜᱮ ᱥᱮᱫᱟᱭ ᱦᱚᱲ ᱢᱟ ᱟᱨ ᱱᱮᱛᱟᱨ ᱢᱟ ᱯᱟᱲᱦᱟᱜ ᱯᱟᱲᱦᱟᱜ ᱜᱤᱫᱽᱨᱟᱹ ᱠᱚ ᱠᱷᱟᱡ ᱜᱤᱫᱽᱨᱟᱹ ᱠᱚᱠᱚ ᱥᱮᱬᱟ ᱥᱮᱬᱟᱭᱮᱱᱟ ᱛᱟᱞᱮ ᱚᱱᱟᱛᱮ ᱠᱟᱹᱡ ᱚᱱᱠᱟᱧ ᱪᱮᱫ ᱧᱚᱜ ᱠᱟᱱᱟ ᱯᱷᱳᱱ ᱵᱟᱨᱮ ᱠᱚᱛᱮ ᱟᱨ ᱵᱟᱝᱠᱷᱟᱱ ᱫᱚ ᱵᱟᱹᱧ ᱵᱟᱲᱟᱭᱟ ᱛᱟᱦᱮᱸ ᱡᱚᱜ ᱚᱞᱚᱜ ᱯᱟᱲᱦᱟᱜ ᱥᱮᱫ ᱫᱚ ᱚᱱᱟ ᱠᱚᱢ ᱵᱟᱲᱟᱭᱟ ᱯᱷᱳᱱ ᱠᱚ ᱟᱨ ᱱᱮᱛᱟᱨ ᱫᱚ ᱥᱮᱬᱟ ᱥᱮᱬᱟ ᱥᱮᱬᱟᱭ ᱱᱟᱠᱚ ᱜᱤᱫᱽᱨᱟᱹ ᱠᱚ ᱩᱱᱠᱩ ᱠᱚ ᱚᱞᱚᱜ ᱯᱟᱲᱦᱟᱣᱭᱮᱱᱟ ᱥᱮ ᱮᱱᱠᱷᱟᱱ ᱥᱮᱬᱟ ᱥᱮᱬᱟ ᱯᱷᱳᱱ ᱠᱚᱠᱚ ᱥᱟᱵᱟ ᱚᱱᱟᱛᱮ ᱠᱟᱹᱡ ᱱᱟᱥᱮᱱᱟᱜ ᱤᱧ ᱪᱮᱫ ᱧᱚᱜ ᱠᱟᱱᱟ ᱤᱧ ᱦᱚᱸ ᱵᱟᱠᱷᱟᱡ ᱫᱚ ᱵᱟᱹᱧ ᱵᱟᱲᱟᱭᱟ ᱚᱱᱟ ᱢᱟ